ᱱᱤᱛᱚᱜ ᱛᱟᱠᱱᱤᱠᱤ ᱵᱤᱨᱫᱟᱹ ᱱᱚᱝᱠᱟᱱ ᱵᱤᱨᱫᱟᱹ ᱠᱟᱱᱟ ᱡᱟᱦᱟᱸᱛᱮ ᱤᱱᱴᱟᱨᱱᱮᱴ ᱥᱟᱶᱛᱮ ᱟᱵᱚ ᱥᱟᱱᱛᱟᱲ ᱯᱟᱹᱨᱥᱤ ᱵᱮᱵᱚᱦᱟᱨ ᱛᱟᱹᱠᱱᱤᱠ ᱵᱤᱨᱫᱟᱹ ᱞᱮᱠᱟᱛᱮ ᱵᱟᱹᱭ ᱵᱟᱹᱭᱛᱮ ᱯᱷᱮᱨᱟᱣ ᱦᱤᱡᱩᱜ ᱠᱟᱱᱟ ᱛᱟᱹᱠᱱᱤᱠᱤ ᱵᱤᱨᱫᱟᱹ ᱱᱚᱝᱠᱟᱱ ᱵᱤᱨᱫᱟᱹ ᱠᱟᱱᱟ ᱥᱟᱺᱜᱤᱧ ᱥᱟᱺᱜᱤᱧ ᱨᱮᱱᱟᱜ ᱫᱮᱥᱼᱵᱤᱫᱮᱥ ᱛᱟᱹᱠᱱᱤᱠᱤ ᱢᱤᱥᱮᱱᱟᱹᱨᱤ ᱡᱤᱱᱤᱥᱛᱮ ᱟᱵᱚᱣᱟᱜ ᱯᱟᱹᱨᱥᱤ ᱟᱨ ᱥᱟᱱᱛᱟᱲᱤ ᱯᱟᱹᱨᱥᱤ ᱨᱚᱲ ᱟᱲᱟᱝ ᱵᱚᱱ ᱢᱤᱫ ᱡᱟᱭᱜᱟ ᱠᱷᱚᱱᱟᱜ ᱢᱤᱫ ᱡᱟᱭᱜᱟ ᱵᱚᱱ ᱟᱸᱡᱚᱢ ᱥᱮᱴᱮᱨ ᱫᱟᱲᱮᱭᱟᱜᱼᱟ ᱟᱨ ᱵᱚᱱ ᱧᱮᱞ ᱧᱟᱢ ᱫᱟᱲᱮᱭᱟᱜ ᱠᱟᱱᱟ ᱱᱤᱛᱚᱜ ᱱᱚᱝᱠᱟᱱ ᱫᱤᱱ ᱥᱮᱴᱮᱨ ᱦᱮᱡ ᱠᱟᱱᱟ ᱡᱟᱦᱟᱸ ᱛᱟᱹᱠᱱᱤᱠᱤ ᱵᱤᱨᱫᱟᱹ ᱵᱟᱠᱷᱟᱱ ᱡᱟᱦᱟᱱᱟᱜ ᱚᱱᱠᱟᱱ ᱠᱟᱹᱢᱤ ᱵᱟᱭ ᱜᱟᱱ ᱫᱟᱲᱮᱭᱟᱜ ᱠᱮᱭᱟ ᱱᱤᱛᱚᱜ ᱛᱟᱹᱠᱱᱤᱠᱤ ᱵᱤᱨᱫᱟᱹ ᱱᱚᱝᱠᱟᱱ ᱡᱚᱨᱩᱲ ᱵᱤᱨᱫᱟᱹ ᱦᱩᱭ ᱠᱟᱱᱟ ᱱᱚᱣᱟ ᱵᱤᱱᱟᱹ ᱛᱟᱹᱠᱱᱤᱠᱤᱛᱮ ᱜᱟᱱ ᱜᱮ ᱵᱟᱝ ᱜᱟᱱᱚᱜᱼᱟ ᱛᱟᱹᱠᱱᱤᱠᱤ ᱵᱤᱨᱫᱟᱹ ᱫᱚ ᱟᱵᱚ ᱦᱚᱲ ᱠᱚ ᱥᱮ ᱢᱟᱹᱱᱢᱤ ᱠᱚ ᱞᱟᱹᱜᱤᱫ ᱟᱹᱰᱤ ᱜᱟᱱ ᱡᱤᱱᱤᱥ ᱨᱮ ᱠᱟᱹᱢᱤ ᱟᱥᱟᱱ ᱟᱵᱚᱱ ᱠᱟᱱᱟᱭ ᱛᱟᱹᱠᱱᱤᱠᱤ ᱵᱤᱨᱫᱟᱹ ᱫᱚ ᱢᱤᱫ ᱵᱤᱨᱫᱟᱹ ᱱᱚᱝᱠᱟ ᱦᱚᱸ ᱞᱟᱹᱭ ᱜᱟᱱᱚᱜᱼᱟ ᱡᱟᱦᱟᱸᱛᱮ ᱠᱚᱢ ᱥᱮ ᱥᱟᱺᱜᱤᱧ ᱥᱟᱺᱜᱤᱧ ᱨᱮᱱᱟᱜ ᱚᱱᱠᱟᱱ ᱡᱤᱱᱤᱥ ᱞᱚᱜᱚᱱ ᱵᱚᱱ ᱧᱟᱢ ᱫᱟᱲᱮᱭᱟᱜ ᱠᱟᱱᱟ ᱥᱮ ᱞᱚᱜᱚᱱ ᱟᱵᱚ ᱴᱷᱮᱱ ᱥᱮᱴᱮᱨ ᱫᱟᱲᱮᱭᱟᱜ ᱠᱟᱱᱟ ᱱᱚᱝᱠᱟᱱ ᱛᱟᱹᱠᱱᱤᱠᱤ ᱢᱮᱥᱤᱱ ᱱᱤᱛᱚᱜ ᱚᱰᱳᱠ ᱟᱠᱟᱱᱟᱜ ᱡᱟᱦᱟᱸᱛᱮ ᱥᱟᱺᱜᱤᱧ ᱨᱮ ᱛᱟᱦᱮᱱ ᱦᱚᱲ ᱵᱚᱱ ᱧᱮᱧᱟᱢ ᱫᱟᱲᱮ ᱟᱚ ᱠᱟᱱᱟ ᱟᱨ ᱟᱸᱡᱚᱢ ᱦᱚᱸ ᱵᱚᱱ ᱟᱸᱡᱚᱢ ᱫᱟᱲᱮᱭᱟᱜ ᱠᱟᱱᱟ ᱩᱱᱤᱭᱟᱜ ᱨᱚᱲ ᱟᱲᱟᱝ ᱥᱮ ᱩᱱᱤᱭᱟᱜ ᱪᱮᱦᱨᱟ ᱵᱚᱱ ᱧᱮᱞ ᱫᱟᱲᱮᱭᱟᱜ ᱠᱟᱱᱟ ᱛᱟᱹᱠᱱᱤᱠᱤ ᱵᱤᱨᱫᱟᱹ ᱫᱚ ᱱᱚᱝᱠᱟᱱ ᱵᱤᱨᱫᱟᱹ ᱠᱟᱱᱟ ᱡᱟᱦᱟᱸᱛᱮ ᱟᱵᱚ ᱠᱚᱢ ᱥᱚᱢᱚᱭᱛᱮ ᱟᱹᱰᱤ ᱜᱟᱱ ᱡᱚᱨᱩᱨᱟᱛ ᱡᱤᱱᱤᱥ ᱞᱚᱜᱚᱱ ᱵᱚᱱ ᱥᱮᱴᱮᱨ ᱫᱟᱲᱮᱭᱟᱜᱼᱟ ᱟᱨ ᱵᱚᱱ ᱠᱟᱹᱢᱤ ᱵᱚᱱ ᱛᱚᱨᱟᱣ ᱫᱟᱲᱮᱭᱟᱜᱼᱟ ᱛᱟᱹᱠᱱᱤᱠᱤ ᱫᱚ ᱢᱤᱫ ᱤᱱᱴᱟᱨᱱᱮᱴ ᱥᱟᱶᱛᱮ ᱢᱮᱥᱤᱱᱟᱨᱤ ᱡᱤᱱᱤᱥ ᱞᱮᱠᱟᱱᱟᱜ ᱛᱟᱹᱠᱱᱤᱠᱤ ᱵᱤᱨᱫᱟᱹ ᱫᱚ ᱚᱱᱟ ᱵᱟᱠᱷᱟᱡ ᱵᱟᱭ ᱜᱟᱱᱚᱜᱼᱟ ᱛᱟᱹᱠᱱᱤᱠᱤ ᱵᱤᱨᱫᱟᱹ ᱫᱚ ᱱᱮᱴ ᱟᱨ ᱢᱮᱥᱤᱱᱟᱨᱤ ᱡᱤᱱᱤᱥ ᱜᱮ ᱩᱯᱭᱳᱜ ᱦᱩᱭᱩᱜᱼᱟ ᱟᱵᱚ ᱢᱟᱹᱱᱢᱤ ᱠᱚ ᱞᱟᱹᱜᱤᱫ ᱟᱹᱰᱤ ᱩᱯᱚᱡᱳᱜᱤ ᱛᱟᱹᱠᱱᱤᱠᱤ ᱵᱤᱨᱫᱟᱹ ᱫᱚ ᱠᱟᱱᱟ